ᱵᱤᱨᱵᱷᱩᱢ ᱡᱮᱞᱟ ᱨᱮᱭᱟᱜ ᱡᱚᱛᱚ ᱠᱷᱚᱱ ᱞᱟᱹᱴᱩ ᱥᱚᱢᱚᱥᱥᱟ ᱫᱚ ᱦᱩᱭᱩᱜ ᱠᱟᱱᱟ ᱯᱟᱴᱤ ᱜᱚᱛᱚ ᱥᱚᱢᱚᱥᱥᱟ ᱵᱤᱵᱷᱤᱱᱱᱚ ᱯᱟᱴᱤ ᱵᱷᱤᱛᱨᱤ ᱨᱮ ᱥᱚᱵᱽ ᱥᱚᱢᱚᱭ ᱡᱷᱟᱢᱮᱞᱟ ᱜᱮ ᱞᱟᱜᱟᱣ ᱛᱟᱦᱮᱱ ᱠᱟᱱᱟ ᱢᱤᱫᱴᱮᱱ ᱜᱮ ᱵᱷᱟᱹᱜᱤ ᱠᱟᱹᱢᱤ ᱵᱟᱝ ᱦᱩᱭᱩᱜ ᱠᱟᱱᱟ ᱟᱨ ᱚᱠᱚᱭᱴᱟᱜ ᱮᱴᱟᱜ ᱯᱟᱴᱤ ᱦᱚᱸ ᱢᱚᱸᱡᱽ ᱠᱟᱹᱢᱤ ᱵᱟᱠᱚ ᱠᱟᱹᱢᱤ ᱚᱪᱚ ᱟᱠᱚ ᱠᱟᱱᱟ ᱟᱨ ᱠᱚᱱᱚ ᱯᱟᱴᱤ ᱨᱮᱱ ᱱᱮᱛᱟ ᱴᱷᱮᱱ ᱠᱷᱚᱱ ᱵᱷᱟᱹᱜᱤ ᱠᱤᱪᱷᱩ ᱪᱮᱫ ᱜᱮ ᱫᱚ ᱟᱥᱟ ᱵᱟᱝ ᱜᱟᱱᱚᱜ ᱠᱟᱱᱟ ᱵᱟᱠᱚ ᱟᱥᱟ ᱵᱟᱝ ᱢᱮᱴᱟᱜ ᱠᱟᱱᱟ ᱠᱳᱱᱳ ᱟᱥᱥᱟᱥ ᱠᱚ ᱮᱢᱟᱢᱟ ᱠᱤᱱᱛᱩ ᱠᱟᱹᱢᱤ ᱫᱚ ᱪᱮᱫ ᱜᱮ ᱵᱟᱠᱚ ᱠᱟᱢᱤᱭᱟᱛᱟᱢᱟ ᱱᱤᱭᱟᱹ ᱦᱩᱭᱩᱜ ᱠᱟᱱᱟ ᱞᱟᱹᱴᱩ ᱥᱚᱢᱚᱥᱥᱟ ᱯᱟᱴᱤ ᱱᱮᱛᱟ ᱴᱷᱮᱱ ᱠᱷᱚᱱ ᱠᱚᱱᱚ ᱥᱩᱡᱳᱜᱽ ᱥᱩᱵᱤᱫᱷᱟᱜᱮ ᱵᱟᱝ ᱧᱟᱢᱚᱜ ᱠᱟᱱᱟ